ᱦᱮᱸ ᱦᱮᱞᱳ ᱦᱮᱸ ᱛᱟᱦᱮᱱ ᱜᱤᱭᱟᱹᱧ ᱪᱮᱫ ᱠᱚ ᱨᱮᱱᱟᱜ ᱨᱩᱣᱟᱹ ᱦᱮᱸ ᱢᱮᱱᱟᱜ ᱜᱮᱭᱟ ᱚᱠᱚᱭ ᱨᱩᱣᱟᱹᱭᱮᱫᱮ ᱠᱟᱱᱛᱮ ᱚᱻ ᱚᱻ ᱟᱹᱜᱩᱭᱮᱢ ᱛᱟᱦᱚᱞᱮᱧ ᱪᱤᱠᱤᱪᱪᱷᱟᱭᱮᱭᱟ ᱦᱮᱸ ᱦᱮᱸ